ᱦᱳᱭ ᱜᱚᱢᱠᱮ ᱡᱚᱦᱟᱨ ᱜᱮ ᱟᱫᱚ ᱟᱹᱰᱤ ᱫᱤᱱ ᱯᱚᱨᱮ ᱞᱤᱧ ᱩᱭᱦᱟᱹᱨ ᱠᱮᱫ ᱵᱤᱱᱟ ᱟᱫᱚ ᱪᱮᱫ ᱦᱚᱸ ᱵᱟᱝ ᱜᱮ ᱯᱟᱨᱟᱵᱽ ᱠᱚ ᱛᱟᱵᱚᱱ ᱥᱮᱴᱮᱨ ᱪᱟᱵᱟᱜ ᱠᱟᱱ ᱫᱚ ᱛᱟᱵᱚᱱ ᱟᱫᱚ ᱪᱮᱫ ᱠᱚᱵᱚᱱ ᱠᱩᱲᱟᱹᱣ ᱧᱚᱜᱼᱟ ᱪᱮᱫ ᱠᱚᱰᱚ ᱵᱟᱝ ᱢᱟᱥᱮ ᱟᱹᱞᱤᱧ ᱦᱚᱸ ᱵᱟᱹᱞᱤᱧ ᱵᱟᱲᱟᱭ ᱫᱷᱟᱨᱟ ᱦᱟᱱᱛᱮ ᱵᱟᱡᱟᱨ ᱥᱮᱫ ᱞᱤᱧ ᱛᱟᱦᱮᱸ ᱞᱮᱱᱟ ᱛᱚ

ᱟᱪᱪᱷᱟ ᱟᱪᱪᱷᱟ ᱦᱳᱭ

ᱦᱳᱭ ᱦᱳᱭ ᱦᱳᱭ ᱦᱳᱭ ᱦᱳᱭ ᱜᱚᱢᱠᱮ ᱟᱫᱚ ᱦᱮᱸ ᱪᱮᱫ ᱠᱚᱵᱚᱱ ᱰᱩᱵᱩᱜᱼᱟ ᱪᱮᱫ ᱠᱚᱫᱚ ᱵᱚᱱ ᱪᱤᱠᱟᱹᱭᱟ ᱚᱱᱟ ᱠᱚ ᱠᱟᱹᱴᱤᱡ ᱞᱟᱹᱭ ᱧᱚᱜ ᱵᱤᱱ ᱟᱪᱪᱷᱟ ᱟᱨ ᱵᱟᱝᱠᱷᱟᱱ ᱱᱤᱛᱚᱜ ᱫᱚ ᱱᱟᱦᱟᱜ ᱟᱫᱚᱣᱟ ᱪᱟᱣᱞᱮ ᱠᱚᱦᱚᱸ ᱚᱱᱟ ᱤᱭᱟᱹ ᱟᱵᱚ ᱠᱷᱮᱛ ᱟᱹᱜᱩ ᱨᱮ ᱜᱟᱱᱚᱜ ᱠᱟᱱ ᱜᱮᱭᱟ ᱪᱮ ᱦᱳᱭ ᱚᱱᱟ ᱠᱚ ᱟᱫᱚ ᱚᱱᱟ ᱠᱚᱫᱚ ᱱᱟᱦᱟᱜ ᱵᱮᱱᱟᱣ ᱧᱚᱜ ᱠᱟᱜ ᱵᱮᱱ ᱟᱹᱵᱤᱱ ᱜᱮ ᱦᱳᱭ ᱦᱳᱭ ᱦᱳᱭ ᱟᱫᱚᱧ ᱪᱮᱫ ᱦᱚᱸ ᱵᱟᱝᱼᱟ ᱰᱷᱮᱹᱨ ᱜᱮ ᱱᱟᱦᱟᱜ ᱵᱮᱱᱟᱣ ᱧᱚᱜ ᱠᱟᱵᱤᱱ ᱚᱱᱟ ᱯᱤᱴᱷᱟᱹ ᱰᱩᱵᱩᱜ ᱯᱤᱴᱷᱟᱹ ᱠᱚᱫᱚ ᱪᱷᱟᱠᱟ ᱯᱤᱴᱷᱟᱹ ᱠᱚ ᱜᱩᱲ ᱯᱤᱴᱷᱟᱹ ᱠᱚ ᱮᱱᱛᱮᱫ ᱦᱳᱭ ᱟᱫᱚ ᱱᱚᱜᱼᱚᱸᱭ ᱥᱟᱠᱨᱟᱛ ᱯᱟᱨᱟᱵᱽ ᱦᱚᱸ ᱥᱮᱴᱮᱨᱮᱱ ᱫᱚ ᱛᱟᱵᱚᱱ ᱦᱳᱭ ᱦᱳᱭ ᱦᱳᱭ ᱦᱳᱭ ᱦᱳᱭ ᱟᱫᱚ ᱢᱚᱱᱮ ᱫᱚ ᱱᱟᱦᱟᱜ ᱡᱚᱛᱚ ᱜᱮ ᱪᱟᱞᱟᱜ ᱞᱮ ᱢᱚᱱᱮᱭᱮᱜᱼᱟ ᱥᱟᱸᱜᱮ ᱢᱟᱞᱮ ᱥᱟᱸᱜᱮ ᱫᱷᱟᱨᱟ ᱧᱚᱜ ᱜᱮᱭᱟ ᱦᱳᱭ ᱟᱫᱚ ᱦᱟᱺᱰᱤ ᱠᱚᱫᱚ ᱱᱟᱦᱟᱜ ᱰᱷᱮᱹᱨ ᱫᱷᱟᱨᱟ ᱜᱮ ᱟᱨ ᱦᱚᱞᱚᱝ ᱠᱚ ᱰᱷᱮᱹᱨ ᱫᱷᱟᱨᱟ ᱜᱮ ᱤᱭᱟᱹ ᱠᱟᱜ ᱯᱮ ᱛᱟᱵᱚᱱ ᱦᱳᱭ ᱟᱫᱚ ᱤᱭᱟᱹ ᱫᱚ ᱯᱟᱨᱟᱵᱽ ᱥᱩᱢᱩᱝ ᱜᱮ ᱛᱟᱦᱮᱱᱟ ᱥᱮ ᱱᱚᱛᱮ ᱫᱚᱠᱚ ᱨᱟᱹᱥᱠᱟᱹ ᱨᱚᱢᱚᱡᱽ ᱧᱚᱜᱼᱟ ᱦᱳᱭ ᱦᱳᱭ ᱟᱫᱚ ᱛᱩᱢᱫᱟᱜ ᱴᱟᱢᱟᱠ ᱠᱚᱫᱚ ᱛᱟᱦᱮᱱᱟ ᱥᱮ ᱵᱟᱝᱼᱟ ᱦᱳᱭ ᱦᱳᱭ ᱦᱳᱭ ᱦᱳᱭ ᱦᱳᱭ ᱟᱫᱚ ᱚᱱᱟ ᱠᱚ ᱚᱱᱠᱟ ᱤᱱᱟᱹ ᱦᱤᱞᱳᱜ ᱫᱚᱠᱚ ᱯᱤᱴᱷᱟᱹ ᱞᱮᱴᱚ ᱰᱩᱵᱩᱜ ᱯᱤᱴᱷᱟᱹ ᱠᱚ ᱡᱚᱢ ᱵᱟᱲᱟ ᱠᱟᱛᱮᱫ ᱟᱫᱚ ᱮᱱᱮ ᱠᱚ ᱨᱟᱹᱥᱠᱟᱹ ᱧᱚᱜᱼᱟ ᱦᱳᱭ ᱴᱷᱤᱠ ᱜᱮᱭᱟ ᱛᱚᱵᱮ ᱱᱟᱦᱟᱜ ᱚᱠᱟ ᱦᱤᱞᱳᱜ ᱱᱚᱛᱮ ᱫᱤᱱᱢᱟ ᱟᱵᱚᱢᱟ ᱯᱟᱨᱚᱢᱟ ᱦᱟᱱᱟ ᱱᱷᱟᱣᱟ ᱫᱤᱱ ᱨᱮᱜᱮ ᱵᱚᱱ ᱯᱟᱨᱟᱵᱽᱜᱼᱟ ᱛᱟᱭᱚᱢ ᱢᱟᱲᱟᱝ ᱫᱷᱟᱨᱟ ᱧᱚᱜ ᱜᱮᱭᱟ ᱵᱚᱱ ᱟᱫᱚ ᱠᱷᱚᱵᱚᱨ ᱧᱚᱜ ᱵᱤᱱ ᱱᱟᱦᱟᱜ ᱦᱳᱭ ᱠᱷᱚᱵᱚᱨ ᱧᱚᱜ ᱵᱤᱱ ᱮᱱᱠᱷᱟᱱ ᱟᱞᱮ ᱱᱟᱦᱟᱜ ᱜᱟᱹᱰᱤ ᱨᱤᱡᱟᱨᱵᱽ ᱠᱟᱛᱮᱰ ᱞᱮ ᱥᱮᱴᱮᱨ ᱜᱚᱫᱚᱜᱼᱟ ᱥᱚᱝᱜᱮ ᱜᱮ ᱦᱳᱭ ᱴᱷᱤᱠ ᱜᱮᱭᱟ ᱦᱳᱭ ᱦᱳᱭ ᱢᱟ